ᱤᱧ ᱡᱩᱫᱤ ᱥᱟᱺᱜᱤᱧ ᱥᱟᱸᱜᱷᱟᱨ ᱡᱩᱫᱤᱧ ᱥᱟᱯᱲᱟᱜᱼᱟ ᱤᱱᱟᱹᱠᱷᱟᱱ ᱵᱟᱹᱭᱤᱠ ᱛᱮᱠᱷᱟᱱ ᱫᱚ ᱛᱟᱦᱚᱞᱮ ᱦᱮᱞᱢᱮᱴ ᱟᱨ ᱵᱟᱹᱭᱤᱠ ᱨᱮᱱᱟᱜ ᱠᱟᱜᱚᱡᱽ ᱯᱚᱛᱨᱚ ᱠᱚ ᱫᱚᱨᱠᱟᱨᱟ ᱟᱨ ᱚᱱᱟ ᱥᱟᱶᱛᱮ ᱤᱧ ᱡᱩᱫᱤ ᱥᱟᱸᱜᱤᱧ ᱥᱮᱱ ᱢᱟᱱᱮ ᱮᱠᱴᱩ ᱟᱨᱚ ᱥᱟᱸᱜᱤᱧ ᱥᱮᱫ ᱡᱩᱫᱤᱧ ᱪᱟᱞᱟᱜᱼᱟ ᱵᱟ ᱵᱟᱨᱯᱮᱫᱤᱱ ᱨᱮᱱᱟᱜ ᱡᱩᱫᱤ ᱥᱟᱸᱜᱷᱟᱨ ᱛᱟᱦᱮᱱ ᱛᱤᱧᱟᱹ ᱤᱱᱟᱹ ᱠᱷᱟᱱ ᱤᱧᱟᱹᱜ ᱤᱫᱤ ᱫᱚᱨᱠᱟᱨ ᱛᱤᱧᱟᱹ ᱡᱚᱢᱼᱧᱩ ᱟᱨ ᱞᱩᱜᱽᱲᱤᱡ ᱞᱟᱯᱚ ᱠᱚ ᱡᱟᱦᱟᱸᱛᱤᱱᱟᱹᱜ ᱫᱤᱱᱤᱧ ᱛᱟᱦᱮᱱᱟ ᱚᱱᱠᱟᱧ ᱥᱟᱯᱲᱟᱣ ᱤᱫᱤ ᱫᱚᱨᱠᱟᱨ ᱛᱤᱧᱟᱹ ᱚᱱᱟ ᱥᱟᱶᱛᱮ ᱫᱚᱨᱠᱟᱨᱟ ᱤᱧᱟᱹᱜ ᱨᱟᱱ ᱢᱩᱨᱜᱟᱹᱱ ᱦᱚᱸ ᱨᱟᱱ ᱠᱚᱦᱚᱸ ᱥᱚᱸᱜᱮ ᱫᱚᱨᱠᱟᱨᱟ ᱮᱢᱟᱱ ᱮᱢᱟᱱ ᱠᱚ ᱫᱚᱨᱠᱟᱨᱟᱭ